ᱦᱮᱞᱳ ᱦᱮᱸ ᱡᱚᱦᱟᱨ ᱡᱚᱦᱟᱨ ᱚᱠᱚ ᱵᱤᱱ ᱞᱟᱹᱭᱮᱫ ᱛᱟᱦᱮᱸᱫ ᱟᱪᱪᱷᱟ

ᱦᱚᱸ ᱦᱚᱸ ᱵᱟᱲᱟᱭ ᱡᱚᱝ ᱦᱚᱸ ᱞᱟᱹᱠᱛᱤ ᱠᱟᱱᱟ ᱦᱮᱸᱥᱮ ᱟᱨ ᱱᱚᱣᱟ ᱫᱷᱟᱹᱨᱛᱤ ᱨᱮ ᱛᱟᱦᱮᱸ ᱠᱟᱛᱮ ᱵᱟᱲᱟᱭ ᱜᱮ ᱦᱩᱭᱩᱜᱼᱟ ᱟᱞᱮ ᱱᱚᱣᱟ ᱴᱚᱴᱷᱟ ᱨᱮᱫᱚ ᱧᱮᱞᱚᱜᱚᱜ ᱠᱟᱱᱟ ᱟᱹᱰᱤ ᱡᱟᱹᱥᱛᱤ ᱠᱟᱭ ᱛᱮᱫᱚ ᱟᱵᱚ ᱦᱚᱲ ᱦᱚᱯᱚᱱ ᱠᱚᱫᱚ ᱢᱮᱱᱫᱚ ᱪᱟᱥᱵᱟᱥ ᱪᱮᱛᱟᱱ ᱜᱮ ᱟᱹᱰᱤ ᱟᱨ ᱚᱱᱟ ᱥᱟᱶᱛᱮ ᱡᱮᱢᱚᱱ ᱢᱤᱦᱩᱸ ᱢᱮᱨᱚᱢ ᱠᱟᱰᱟ ᱰᱟᱹᱝᱨᱤ ᱥᱤᱢ ᱥᱩᱠᱨᱤ ᱟᱹᱥᱩᱞ ᱵᱟᱲᱟ ᱠᱟᱛᱮ ᱟᱨ ᱯᱩᱭᱥᱟᱹ ᱴᱟᱠᱟ ᱠᱚᱦᱚᱸ ᱨᱳᱡᱽᱜᱟᱨᱮᱫᱟ ᱛᱚ ᱟᱨ ᱚᱱᱟ ᱥᱟᱶᱛᱮ ᱧᱮᱞᱚᱜᱚᱜ ᱠᱟᱱᱟ ᱡᱮᱢᱚᱱ ᱟᱭᱚ ᱦᱚᱲ ᱯᱷᱩᱲᱩᱜ ᱯᱟᱛᱲᱟ ᱠᱚ ᱵᱤᱨᱼᱵᱩᱨᱩ ᱠᱷᱚᱱ ᱥᱟᱠᱟᱢ ᱠᱚ ᱦᱮᱡᱽ ᱟᱹᱜᱩᱭᱮᱫᱟ ᱟᱨ ᱵᱟᱡᱟᱨ ᱠᱚᱨᱮ ᱠᱚ ᱵᱟᱡᱟᱨᱮᱫᱟ ᱥᱟᱹᱨᱤ ᱠᱚ ᱨᱳᱡᱽᱜᱟᱨᱮᱜᱼᱟ ᱟᱨ ᱚᱱᱟᱪᱮᱠᱟ ᱥᱩᱱᱩᱢ ᱵᱩᱞᱩᱝ ᱠᱚᱦᱚᱸ ᱪᱟᱞᱟᱜ ᱠᱟᱱᱟ ᱦᱳᱭ ᱦᱳᱭ ᱟᱫᱚ ᱚᱱᱮ ᱵᱟᱠᱚ ᱞᱟᱹᱭᱟ ᱟᱵᱚ ᱥᱟᱱᱛᱟᱲ ᱠᱚᱫᱚ ᱥᱮᱫᱟᱭ ᱦᱟᱯᱲᱟᱢ ᱡᱩᱜᱫᱽ ᱡᱟᱯᱟᱜ ᱠᱷᱚᱱ ᱡᱟᱦᱟᱸ ᱞᱮᱠᱟ ᱱᱟᱜ ᱵᱚᱱ ᱟᱯᱟᱥᱩᱞᱩᱜ ᱥᱟᱸᱫᱮᱥ ᱵᱚᱱ ᱵᱮᱱᱟᱣ ᱟᱹᱜᱩᱣᱟᱠᱟᱜᱼᱟ ᱤᱱᱟᱹ ᱠᱷᱚᱱ ᱪᱷᱟᱰᱟ ᱠᱟᱛᱮᱫ ᱢᱟ ᱦᱟᱸᱜ ᱦᱳᱭᱛᱳ ᱱᱟᱦᱟᱜ ᱠᱚ ᱨᱮᱱ ᱠᱚᱲᱟ ᱠᱩᱲᱤ ᱠᱚᱜᱮ ᱫᱚ ᱡᱮᱢᱚᱱ ᱠᱚᱢᱯᱩᱴᱟᱨ ᱮᱢᱟᱱ ᱠᱚ ᱦᱤᱡᱩᱜ ᱠᱟᱱᱟ ᱚᱠᱚᱭ ᱫᱚ ᱯᱷᱳᱴᱳ ᱟᱹᱨᱩᱵᱽ ᱡᱮᱨᱮᱠᱥ ᱚᱱᱞᱟᱭᱤᱱ ᱦᱮᱸᱥᱮ ᱱᱚᱣᱟ ᱠᱚ ᱤᱫᱤ ᱠᱟᱛᱮ ᱱᱟᱢᱵᱟᱨ ᱠᱚᱦᱚᱸ ᱠᱚ ᱪᱟᱹᱞᱩᱣᱟᱠᱟᱜᱼᱟ ᱚᱱᱟ ᱠᱚᱦᱚᱸ ᱠᱟᱛᱮ ᱦᱚᱸ ᱠᱤᱪᱷᱩ ᱨᱳᱡᱽᱜᱟᱨ ᱢᱮᱱᱟᱜ ᱠᱚᱣᱟ ᱟᱨ ᱡᱤᱭᱚᱱ ᱠᱚ ᱠᱷᱟᱸᱰᱟᱣᱮᱜᱼᱟ ᱦᱳᱭ ᱟᱫᱚ ᱜᱟᱱᱚᱜ ᱦᱚᱸ ᱵᱟᱝ ᱜᱟᱱᱚᱜ ᱜᱮᱭᱟ ᱟᱫᱚ ᱡᱚᱛᱚ ᱦᱚᱲ ᱫᱟᱨᱟᱭ ᱛᱮ ᱡᱮ ᱠᱚᱢᱯᱩᱴᱟᱨ ᱨᱮ ᱠᱟᱹᱢᱤ ᱚᱱᱟ ᱦᱚᱸᱛᱚ ᱚᱥᱚᱢᱵᱷᱚᱵᱽ ᱜᱮᱭᱟ ᱡᱟᱦᱟᱸᱭ ᱠᱚ ᱫᱟᱲᱮᱭᱟᱜ ᱞᱮᱠᱟᱱ ᱠᱚᱫᱚ ᱩᱱᱠᱩ ᱫᱚ ᱚᱱᱟ ᱠᱚ ᱦᱩᱭᱩᱜ ᱛᱟᱠᱚᱣᱟ ᱟᱨ ᱡᱟᱦᱟᱸᱭ ᱪᱟᱥᱵᱟᱥᱮ ᱠᱟᱹᱢᱤᱭᱟ ᱩᱱᱤ ᱫᱚ ᱪᱟᱥᱵᱟᱥ ᱨᱮᱜᱮᱭ ᱪᱷᱩᱴᱟᱹᱣ ᱠᱚᱜᱼᱟᱭ ᱦᱚᱸ ᱦᱚᱸ ᱦᱚᱸ ᱟᱠᱟᱞ ᱟᱨ ᱥᱟᱶᱟᱭ ᱢᱟ ᱞᱮᱛᱟᱲᱟᱠᱟᱱ ᱜᱮᱭᱟ ᱟᱫᱚ ᱚᱱᱟ ᱩᱭᱦᱟᱹᱨ ᱠᱟᱛᱮ ᱦᱚᱸᱛᱚ ᱵᱟᱵᱚᱱ ᱯᱟᱨᱚᱢ ᱫᱟᱲᱮᱭᱟᱜᱼᱟ ᱚᱱᱟ ᱠᱚ ᱞᱟᱹᱭ ᱥᱟᱯᱷᱟ ᱠᱟᱛᱮ ᱯᱨᱟᱠᱨᱤᱛᱤᱠ ᱨᱤᱛᱩ ᱠᱟᱱᱟ ᱚᱠᱟᱞᱮᱠᱟᱛᱮ ᱫᱟᱲᱮᱭᱟᱜ ᱦᱚᱸ ᱦᱚᱸ ᱡᱚᱦᱟᱨ ᱜᱮ ᱦᱮᱸ ᱦᱚᱸ ᱦᱚᱸ ᱴᱷᱤᱠᱜᱮᱭᱟ ᱦᱚᱸ ᱦᱚᱸ ᱠᱟᱹᱴᱤᱡ ᱢᱟᱱᱮ ᱠᱷᱚᱵᱚᱨ ᱠᱚᱦᱚᱸ ᱠᱟᱹᱴᱤᱡ ᱠᱚᱱᱴᱟᱯᱚᱥ ᱫᱚᱨᱠᱟᱨᱚᱜ ᱠᱟᱱ ᱜᱮᱭᱟ ᱠᱟᱹᱴᱤᱡ ᱵᱟᱲᱟᱭ ᱡᱚᱝ ᱢᱟ

ᱡᱚᱦᱟᱨ ᱡᱚᱦᱟᱨ ᱡᱚᱦᱟᱨ